ᱵᱟᱡᱟᱨ ᱛᱮ ᱤᱫᱤ ᱞᱟᱹᱜᱤᱫ ᱟᱹᱰᱤ ᱜᱮ ᱚᱥᱩᱵᱤᱫᱷᱟᱜ ᱠᱟᱱᱟᱞᱮ ᱪᱮᱫᱟᱜ ᱥᱮ ᱩᱱᱟᱹᱜ ᱜᱟᱱ ᱥᱚᱵᱽᱡᱤ ᱠᱚ ᱛᱟᱦᱮᱱᱟ ᱮᱱᱠᱷᱟᱱ ᱮᱠᱞᱟ ᱛᱮᱢᱟ ᱵᱟᱝ ᱤᱫᱤᱜᱼᱟ ᱮᱱᱠᱷᱟᱱ ᱚᱱᱟ ᱞᱟᱹᱜᱤᱫ ᱛᱮ ᱜᱟᱹᱰᱤ ᱫᱚᱨᱠᱟᱨᱚᱜ ᱜᱮᱭᱟ ᱟᱨ ᱜᱟᱹᱰᱤᱨᱮ ᱠᱷᱚᱱ ᱦᱟᱸᱜ ᱮᱠᱞᱟ ᱛᱮ ᱩᱱᱟᱹᱜ ᱰᱷᱮᱨ ᱦᱟᱸᱜ ᱵᱟᱝᱵᱤᱱ ᱞᱟᱫᱮ ᱫᱟᱲᱮᱭᱟᱜᱼᱟ ᱮᱱᱠᱷᱟᱱ ᱚᱱᱟᱨᱮ ᱵᱟᱨ ᱦᱚᱲ ᱯᱮ ᱦᱚᱲ ᱫᱚ ᱫᱚᱨᱠᱟᱨᱚᱜ ᱜᱮᱭᱟ ᱚᱱᱠᱟ ᱠᱟᱛᱮᱫ ᱵᱟᱡᱟᱨ ᱥᱮᱴᱮᱨ ᱦᱩᱭᱩᱜᱼᱟ ᱵᱟᱠᱷᱟᱱ ᱟᱨᱚ ᱵᱟᱡᱟᱨ ᱵᱟᱹᱵᱤᱱ ᱤᱫᱤ ᱞᱮᱠᱷᱟᱱ ᱚᱱᱟ ᱦᱚᱸ ᱚᱠᱟ ᱨᱮᱵᱤᱱ ᱟᱠᱷᱨᱤᱧᱟ ᱟᱹᱛᱩ ᱚᱲᱟᱜ ᱠᱚᱨᱮ ᱢᱟ ᱚᱱᱠᱟ ᱢᱟ ᱵᱟᱝ ᱟᱠᱷᱨᱤᱧ ᱫᱟᱲᱮᱭᱟᱜᱼᱟ ᱩᱱᱟᱹᱜ ᱰᱷᱮᱨ ᱫᱚ ᱟᱨ ᱵᱟᱡᱟᱨ ᱫᱚ ᱠᱟᱹᱴᱤᱡ ᱫᱟᱢ ᱦᱚᱸ ᱧᱟᱢ ᱧᱚᱜᱚᱜᱼᱟ ᱟᱨ ᱚᱱᱟ ᱪᱤᱠᱟᱹ ᱵᱟᱡᱟᱨ ᱤᱫᱤ ᱞᱟᱹᱜᱤᱫ ᱛᱮ ᱜᱟᱹᱰᱤ ᱫᱚ ᱵᱮᱵᱚᱥᱛᱷᱟ ᱫᱚᱨᱠᱟᱨ ᱜᱮ ᱦᱳᱭ ᱥᱚᱨᱠᱟᱨ ᱴᱷᱮᱱ ᱦᱚᱸᱞᱤᱧ ᱟᱨᱫᱟᱥ ᱮᱫᱟ ᱡᱮ ᱱᱚᱣᱟ ᱵᱟᱠᱷᱨᱟ ᱛᱮᱦᱚᱸ ᱠᱟᱹᱴᱤᱡ ᱮᱢᱟᱣᱟᱞᱮ ᱠᱷᱟᱱᱮ ᱤᱫᱤ ᱤᱫᱤ ᱵᱟᱠᱷᱨᱟ ᱛᱮ ᱟᱹᱰᱤᱜᱮ ᱱᱟᱯᱟᱭ ᱠᱚᱜᱼᱟ ᱦᱩᱱᱟᱹᱝ ᱟᱨ ᱦᱳᱭ ᱟᱹᱞᱤᱧ ᱫᱚ ᱱᱤᱭᱟᱹ ᱜᱮᱞᱤᱧ ᱢᱮᱱᱟ ᱟᱨ